ᱵᱷᱟᱨᱚᱛ ᱨᱮᱫᱚ ᱡᱚᱛᱚ ᱦᱚᱲ ᱪᱟ ᱠᱚ ᱠᱩᱥᱤᱭᱟᱜᱼᱟ ᱡᱮ ᱪᱟ ᱧᱩ ᱞᱮᱠᱷᱟᱱ ᱢᱟᱱᱮ ᱦᱚᱲᱢᱚ ᱨᱮ ᱵᱚᱦᱚᱜ ᱨᱮ ᱵᱷᱟᱜᱮ ᱵᱩᱡᱷᱟᱹᱜᱼᱟ ᱚᱱᱟ ᱠᱟᱨᱚᱱ ᱛᱮ ᱪᱟ ᱵᱮᱥᱤᱨ ᱵᱷᱟᱜᱽ ᱠᱚ ᱠᱩᱥᱤᱭᱟᱜ ᱜᱮᱭᱟ ᱟᱨ ᱚᱲᱟᱜ ᱨᱮ ᱪᱟ ᱵᱮᱱᱟᱣ ᱫᱚ

ᱵᱮᱱᱟᱣ ᱦᱩᱭᱩᱜᱼᱟ ᱪᱮᱫ ᱠᱚ ᱢᱮᱱᱟ ᱫᱟᱜ ᱢᱟᱱᱮ ᱥᱮᱸᱜᱮᱞ ᱡᱩᱞ ᱡᱩᱞ ᱦᱩᱭᱩᱜᱼᱟ ᱛᱟᱯᱚᱨᱮ ᱠᱮᱴᱞᱤ ᱨᱮ ᱠᱤᱢᱵᱟ ᱥᱟᱥᱯᱮᱱᱴ ᱨᱮ ᱫᱟᱜ ᱪᱚᱸᱫᱟ ᱦᱩᱭᱩᱜᱼᱟ ᱚᱱᱟ ᱯᱚᱨᱮ ᱪᱟ ᱵᱮᱱᱟᱣ ᱦᱩᱭᱩᱜᱼᱟ ᱜᱚᱨᱚᱢ ᱠᱟᱛᱮ ᱵᱮᱱᱟᱣ ᱦᱩᱭᱩᱜᱼᱟ ᱵᱮᱱᱟᱣ ᱦᱩᱭᱩᱜᱼᱟ